ᱦᱳᱭ ᱟᱞᱤᱧ ᱜᱮ ᱨᱚᱱᱡᱤᱛ ᱥᱚᱨᱮᱱ ᱞᱤᱧ ᱞᱟᱹᱭ ᱮᱫᱟ ᱟᱪᱪᱷᱟ ᱱᱚᱶᱟ ᱪᱟᱥ ᱟᱨᱡᱟᱣ ᱤᱫᱤ ᱠᱟᱛᱮᱫ ᱮᱫ ᱵᱟᱹᱠᱩᱲᱟ ᱡᱮᱞᱟᱨᱮ ᱪᱟᱥ ᱦᱳᱭᱳᱜᱼᱟ ᱱᱚᱶᱟ ᱠᱚᱫᱚ ᱦᱳᱲᱳ ᱡᱚᱸᱰᱽᱨᱟ ᱜᱩᱦᱩᱢ ᱛᱤᱞᱢᱤᱧ ᱱᱤᱭᱟᱹ ᱠᱚ ᱪᱟᱥ ᱦᱳᱭᱳᱜ ᱠᱟᱱᱟ ᱟᱨ ᱵᱟᱠᱩᱲᱟ ᱡᱮᱞᱟᱨᱮ ᱡᱟᱦᱟᱸ ᱪᱟᱥ ᱠᱚ ᱱᱚᱶᱟ ᱪᱟᱥ ᱠᱚᱫᱚ ᱦᱳᱲᱳ ᱠᱚᱫᱚ ᱡᱮᱢᱚᱱ ᱵᱟᱨ ᱨᱚᱠᱚᱢ ᱛᱮᱵᱚᱱ ᱪᱟᱥ ᱦᱳᱭᱳᱜᱼᱟ ᱢᱤᱫ ᱴᱟᱝ ᱫᱚ ᱮᱨ ᱠᱟᱛᱮᱫ ᱡᱟᱦᱟᱸ ᱫᱚ ᱜᱚᱰᱟ ᱦᱳᱲᱳ ᱠᱚ ᱢᱮᱱᱟ ᱠᱚ ᱮᱨ ᱜᱤᱰᱤ ᱠᱟᱫᱟᱢ ᱮᱨ ᱠᱷᱚᱱᱟᱜ ᱜᱮ ᱚᱱᱟ ᱫᱚ ᱟᱫᱚ ᱵᱟᱝ ᱨᱚᱦᱚᱭᱚᱜᱼᱟ ᱤᱱᱟᱹ ᱮᱨ ᱠᱟᱛᱮᱫ ᱜᱮ ᱚᱸᱰᱮ ᱠᱷᱚᱱᱟᱜ ᱜᱮ ᱯᱚᱝ ᱤᱭᱟᱹ ᱜᱮᱞᱮᱜᱼᱟ ᱤᱱᱠᱟᱹ ᱠᱟᱛᱮ ᱚᱱᱟ ᱢᱤᱫ ᱴᱟᱝ ᱪᱟᱥ ᱟᱨ ᱟᱨ ᱢᱤᱫ ᱴᱟᱝ ᱫᱚ ᱱᱚᱶᱟ ᱪᱟᱨᱟ ᱯᱳᱭᱞᱳ ᱜᱤᱰᱤ ᱦᱳᱭᱮᱱᱟ ᱪᱟᱨᱟ ᱜᱤᱰᱤ ᱠᱟᱛᱮᱫ ᱚᱱᱟ ᱠᱚ ᱪᱟᱨᱟ ᱥᱳᱢᱚᱭ ᱦᱳᱭ ᱞᱮᱱ ᱠᱷᱟᱱᱜᱮ ᱚᱱᱟ ᱛᱩᱞᱟᱹᱣ ᱟᱹᱜᱩ ᱠᱟᱛᱮᱫ ᱟᱨ ᱢᱤᱫ ᱴᱟᱝ ᱠᱷᱮᱛ ᱨᱮ ᱞᱚᱥᱚᱫ ᱠᱟᱛᱮᱫ ᱚᱸᱰᱮ ᱨᱚᱦᱚᱭ ᱦᱳᱭᱳᱜᱼᱟ ᱚᱸᱰᱮ ᱠᱷᱚᱱᱟᱜᱮ ᱚᱱᱟ ᱫᱚ ᱯᱷᱚᱞᱚᱱ ᱧᱟᱢᱚᱜᱼᱟ ᱤᱱᱠᱟᱹ ᱠᱟᱛᱮᱫ ᱚᱱᱟ ᱦᱳᱲᱳ ᱫᱚ ᱵᱟᱨ ᱨᱚᱠᱚᱢ ᱛᱮ ᱪᱟᱥᱚᱜ ᱠᱟᱱᱟ ᱫᱟᱜ ᱠᱚᱫ ᱢᱳᱴᱟ ᱢᱩᱴᱤ ᱠᱮᱱᱮᱞ ᱠᱷᱚᱱᱟᱜ ᱧᱟᱢᱚᱜ ᱠᱟᱱᱟ ᱫᱟᱜ ᱦᱚᱸ ᱧᱟᱢᱚᱜᱼᱟ ᱟᱨ ᱵᱟᱸᱫᱽ ᱯᱩᱠᱷᱩᱨᱤ ᱱᱤᱭᱟᱹ ᱠᱷᱚᱱᱟᱜ ᱫᱟᱜ ᱚᱸᱰᱮ ᱠᱷᱚᱱᱟᱜ ᱢᱮᱥᱤᱱ ᱛᱮ ᱟᱨᱮᱡ ᱠᱟᱛᱮᱫ ᱫᱟᱜ ᱪᱟᱥ ᱨᱮ ᱞᱟᱜᱟᱣ ᱦᱳᱭᱳᱜ ᱠᱟᱱᱟ ᱦᱳᱭ ᱛᱩᱲᱤ ᱜᱩᱦᱩᱢ ᱱᱚᱶᱟ ᱦᱚᱸ ᱚᱱᱠᱟ ᱜᱮ ᱮᱨ ᱦᱳᱭᱳᱜᱼᱟ ᱮᱨ ᱠᱟᱛᱮᱫ ᱥᱤ ᱦᱳᱭᱮᱱᱟ ᱥᱤ ᱠᱟᱛᱮᱫ ᱚᱸᱰᱮ ᱮᱨ ᱦᱳᱭᱳᱜᱼᱟ ᱮᱨ ᱠᱟᱛᱮᱫ ᱚᱱᱟ ᱥᱳᱢᱚᱭ ᱦᱳᱭ ᱞᱮᱱ ᱠᱷᱟᱱ ᱜᱮ ᱫᱟᱨᱮ ᱞᱮᱱ ᱠᱷᱟᱱ ᱜᱮ ᱟᱫᱚ ᱚᱸᱰᱮ ᱠᱷᱚᱱᱟᱜ ᱜᱮ ᱚᱱᱟ ᱯᱷᱚᱞᱚᱱ ᱧᱟᱢᱚᱜᱼᱟ ᱦᱳᱭ ᱦᱳᱭ ᱱᱚᱝᱠᱟ ᱠᱟᱛᱮᱫ ᱜᱮ ᱪᱟᱥ ᱦᱳᱭᱳᱜ ᱠᱟᱱᱟ ᱟᱨ ᱟᱨ ᱴᱷᱤᱠ ᱜᱮᱭᱟ ᱛᱟᱦᱚᱞᱮ ᱟᱨ ᱡᱩᱫᱤ ᱠᱤᱪᱷᱩ ᱫᱚ ᱯᱚᱨᱮ ᱛᱮ ᱵᱟᱰᱟᱭ ᱛᱮᱠᱷᱟᱱ ᱫᱚ ᱠᱟᱹᱴᱤᱡ ᱯᱚᱨᱮᱛᱮ ᱟᱨᱦᱚᱸ ᱯᱷᱳᱱ ᱟᱹᱞᱤᱧᱵᱤᱱ ᱞᱟᱹᱭ ᱟᱵᱤᱱᱟ